ᱵᱷᱤᱰᱤᱭᱳ ᱠᱚᱱᱯᱷᱟᱨᱮᱱᱥ ᱫᱚ ᱱᱚᱣᱟ ᱠᱟᱛᱷᱟ ᱠᱟᱱᱟ ᱡᱟᱦᱟᱸ ᱢᱟᱱᱮ ᱢᱤᱫ ᱴᱷᱮᱱ ᱵᱟᱝ ᱪᱟᱞᱟᱣ ᱠᱟᱛᱮ ᱟᱯᱟᱱ ᱟᱹᱯᱤᱱ ᱡᱟᱭᱜᱟ ᱨᱮ ᱛᱟᱦᱮᱸ ᱠᱟᱛᱮ ᱦᱚᱸ ᱡᱟᱦᱟᱸ ᱢᱤᱫᱴᱟᱝ ᱢᱚᱦᱚᱛᱛᱚ ᱯᱩᱨᱱ ᱠᱟᱛᱷᱟ ᱵᱟᱨᱮᱛᱮ ᱨᱚᱲ ᱪᱮ ᱜᱟᱯᱟᱞ ᱢᱟᱨᱟᱣ ᱜᱟᱱᱚᱜᱼᱟ ᱡᱟᱦᱟᱸ ᱡᱟᱦᱟᱸ ᱛᱮ ᱟᱞᱟᱜᱽ ᱟᱞᱟᱜᱽ ᱡᱟᱭᱜᱟ ᱨᱮ ᱛᱟᱦᱮᱸ ᱠᱟᱛᱮ ᱟᱢᱟᱜ ᱠᱟᱛᱷᱟ ᱵᱤᱪᱟᱹᱨ ᱟᱢᱮᱢ ᱫᱚᱦᱚ ᱫᱟᱲᱮᱭᱟᱜᱼᱟ ᱱᱚᱣᱟ ᱫᱚ ᱢᱤᱫ ᱦᱤᱥᱟᱹᱵ ᱫᱚ ᱟᱹᱰᱤ ᱵᱮᱥ ᱞᱮᱠᱟᱱ ᱠᱟᱛᱷᱟ ᱠᱟᱱᱟ ᱡᱟᱦᱟᱸ ᱫᱚ ᱡᱟᱦᱟᱸ ᱛᱮ ᱥᱚᱢᱚᱭ ᱯᱩᱭᱥᱟᱹ ᱟᱨ ᱦᱚᱲᱟᱜ ᱦᱮᱨᱮᱥᱢᱮᱱᱴ ᱦᱚᱸ ᱠᱚᱢᱚᱜᱼᱟ ᱡᱟᱦᱟᱸ ᱫᱚ ᱱᱚᱣᱟ ᱫᱚ ᱟᱹᱰᱤ ᱠᱩᱥᱤ ᱟᱨ ᱵᱮᱥ ᱵᱮᱥ ᱠᱟᱛᱷᱟ ᱦᱚᱸ ᱢᱮᱱ ᱞᱮᱠᱷᱟᱱ ᱜᱟᱱᱚᱜᱼᱟ ᱟᱫᱚ ᱵᱷᱤᱰᱤᱭᱳ ᱠᱚᱱᱯᱷᱟᱨᱮᱱᱥᱤᱝ ᱨᱮᱭᱟᱜ ᱱᱚᱣᱟ ᱫᱚ ᱟᱹᱰᱤ ᱢᱟᱨᱟᱝ ᱞᱟᱵᱽ ᱠᱟᱱᱟ ᱢᱮᱱᱛᱮ ᱟᱹᱰᱤ ᱠᱩᱥᱤ ᱨᱮᱭᱟᱜ ᱠᱟᱛᱷᱟ ᱠᱟᱱᱟ